ᱟᱵᱚᱨᱮᱱ ᱵᱚᱭᱚᱥᱠᱚ ᱦᱚᱲ ᱫᱚ ᱫᱤᱱᱟᱹᱢ ᱚᱲᱟᱜ ᱨᱮ ᱫᱩᱲᱩᱵ ᱛᱟᱦᱮᱱ ᱛᱮᱠᱚ ᱞᱟᱸᱜᱟᱜᱼᱟ ᱚᱱᱟ ᱞᱟᱹᱜᱤᱫ ᱟᱹᱭᱩᱵ ᱵᱮᱞᱟ ᱵᱟ ᱫᱤᱱᱮᱨ ᱠᱳᱱᱚ ᱢᱤᱫᱴᱮᱱ ᱥᱚᱢᱚᱭ ᱨᱮ ᱟᱠᱚᱣᱟᱜ ᱢᱚᱱᱮ ᱟᱱᱚᱱᱫᱚ ᱞᱟᱹᱜᱤᱫ ᱵᱟ ᱨᱟᱹᱥᱠᱟᱹᱜ ᱞᱟᱹᱜᱤᱫ ᱠᱷᱚᱱ ᱫᱩᱲᱩᱵ ᱠᱟᱛᱮᱫ ᱦᱚᱲ ᱡᱟᱣᱨᱟ ᱴᱷᱤᱠ ᱠᱟᱛᱮᱫ ᱯᱮ ᱯᱩᱱ ᱦᱚᱲ ᱡᱟᱣᱨᱟ ᱴᱷᱤᱠ ᱠᱟᱛᱮᱫ ᱞᱩᱰᱩ ᱠᱚ ᱜᱟᱛᱮᱜᱼᱟ ᱟᱫᱚᱢ ᱠᱚᱫᱚ ᱛᱟᱥ ᱵᱚᱱ ᱜᱟᱛᱮᱜᱼᱟ ᱡᱩᱫᱤ ᱚᱱᱟ ᱵᱟᱝᱠᱷᱟᱱ ᱟᱨᱦᱚᱸ ᱟᱹᱛᱩ ᱨᱮᱱ ᱜᱚᱲᱚᱢ ᱵᱷᱟᱹᱜᱱᱟᱹ ᱠᱚᱲᱟᱼᱠᱩᱲᱤ ᱥᱚᱸᱜᱮ ᱫᱩᱲᱩᱵ ᱠᱟᱛᱮᱫ ᱨᱚᱲ ᱧᱟᱯᱟᱢᱟ ᱞᱟᱸᱫᱟᱭᱟᱠᱚ ᱟᱨ ᱚᱱᱟ ᱠᱟᱛᱮᱫ ᱜᱮ ᱱᱤᱡᱮᱨ ᱢᱚᱱᱮᱨ ᱟᱱᱚᱱᱫᱚ ᱫᱟᱭᱚᱠ ᱠᱚ ᱵᱩᱡᱷᱟᱹᱣᱟ